ᱦᱮᱞᱳ ᱟᱨ ᱤᱧ ᱵᱤᱨᱵᱷᱩᱢ ᱠᱷᱚᱱᱤᱧ ᱞᱟᱹᱭᱫᱟ ᱚᱝᱠᱤᱛᱟ ᱦᱮᱢᱵᱽᱨᱚᱢ ᱞᱟᱹᱭ ᱫᱟᱹᱧ ᱱᱚᱣᱟ ᱫᱚ ᱱᱚᱜ ᱚᱭ ᱰᱚᱠᱴᱚᱨ ᱠᱷᱟᱱᱟ ᱜᱮ ᱞᱟᱜᱟᱣ ᱠᱟᱱᱟ ᱛᱚ ᱮᱜ ᱞᱟᱹᱭ ᱮᱜ ᱛᱟᱸᱦᱮᱱᱟᱹᱧ ᱟᱞ ᱜᱚᱝᱠᱮ ᱟᱞᱮ ᱱᱚᱛᱮᱨᱮ ᱱᱚᱜᱚᱭ ᱡᱟᱹᱯᱩᱫ ᱫᱤᱱ ᱛᱳ ᱛᱳ ᱥᱤᱠᱲᱤᱪ ᱠᱚ ᱫᱚᱢᱮ ᱠᱚ ᱰᱷᱮᱨ ᱠᱟᱱᱟ ᱚᱱᱟ ᱦᱚᱛᱮᱜ ᱛᱮ ᱢᱮᱞᱮᱨᱤᱭᱟ ᱨᱩᱣᱟᱹ ᱠᱚ ᱫᱚᱢᱮ ᱨᱳᱜ ᱟᱡᱟᱨ ᱦᱮᱡ ᱠᱟᱱᱟ ᱟᱨ ᱠᱷᱩᱜ ᱢᱟᱫᱟ ᱠᱚ ᱫᱚᱢᱮ ᱠᱚ ᱠᱷᱩᱜ ᱢᱟᱫᱟᱜ ᱠᱟᱱᱟ ᱟᱨ ᱞᱩᱡᱢᱚᱥᱮᱢ ᱠᱚ ᱫᱚᱢᱮ ᱧᱟᱢ ᱮᱜ ᱠᱚᱣᱟ ᱵᱟᱦᱨᱮ ᱥᱮᱜ ᱪᱟᱞᱟᱣ ᱚᱱᱟᱠᱚ ᱧᱟᱢ ᱮᱜ ᱠᱚᱣᱟ ᱟᱵᱟᱨ ᱜᱤᱫᱽᱨᱟᱹ ᱠᱚ ᱟᱹᱰᱤ ᱡᱳᱨ ᱵᱚᱦᱚᱜ ᱦᱟᱹᱥᱩᱭᱮᱜ ᱠᱚᱣᱟ ᱱᱚᱣᱟ ᱠᱚ ᱪᱤᱠᱟᱹᱛᱮ ᱪᱤᱠᱟᱹᱛᱮ ᱱᱤᱨᱟᱹᱭ ᱞᱮ ᱧᱟᱢᱟ ᱚᱱᱟᱜᱮ ᱠᱟᱹᱴᱤᱡ ᱮᱢ ᱞᱟᱹᱭ ᱟᱞᱮᱭᱟ ᱦᱮᱸ ᱦᱮᱸ ᱦᱮᱸ ᱦᱮᱸ ᱟᱨ ᱢᱟᱫᱟ ᱠᱚᱨᱮᱱᱟᱜ ᱫᱚ ᱦᱮᱸ ᱦᱮᱸ ᱟᱹᱜᱩ ᱥᱮ ᱱᱚᱣᱟ ᱨᱟᱱ ᱢᱩᱨᱜᱟᱹᱱ ᱤᱭᱟᱹ ᱛᱮ ᱡᱮᱢᱚᱱ ᱵᱚᱦᱚᱜ ᱦᱟᱹᱥᱩ ᱞᱟᱡ ᱦᱟᱹᱥᱩ ᱠᱚᱨᱮᱱᱟᱜ ᱨᱟᱱ ᱢᱩᱨᱜᱟᱹᱱ ᱱᱚᱝᱠᱟᱱ ᱥᱚᱨᱠᱟᱨᱟᱜ ᱯᱟᱱᱛᱷᱟ ᱵᱟᱹᱪᱩᱜ ᱟᱱᱟᱜ ᱡᱮ ᱯᱷᱤᱨᱤᱛᱮᱭ ᱮᱢ ᱫᱟᱲᱮ ᱟᱞᱮᱟᱭ ᱴᱷᱤᱠ ᱜᱮᱭᱟ ᱛᱟᱦᱞᱮ ᱜᱚᱝᱠᱮ ᱚᱱᱠᱟ ᱢᱟᱛᱚ ᱟᱢ ᱡᱟᱸᱦᱟ ᱞᱮᱠᱟᱢ ᱞᱟᱹᱭ ᱠᱟᱫᱟ ᱚᱱᱠᱟ ᱢᱚᱛᱚ ᱜᱮᱞᱮ ᱠᱟᱹᱢᱤᱭᱟ ᱴᱷᱤᱠ ᱜᱮᱭᱟ ᱜᱚᱝᱠᱮ